ᱦᱮᱸ ᱤᱧ ᱱᱤᱛᱳᱜ ᱫᱚ ᱮᱞ ᱯᱤ ᱡᱤ ᱜᱮᱥ ᱨᱮ ᱥᱮᱞᱮᱫ ᱢᱤᱱᱟᱹᱧᱟ ᱛᱚ ᱱᱤᱛᱳᱜ ᱟᱹᱰᱤᱜᱟᱱᱤᱧ ᱟᱞᱜᱟᱣ ᱠᱟᱱᱟ ᱱᱚᱣᱟ ᱮᱞ ᱯᱤ ᱡᱤ ᱮᱥᱮᱞᱫ ᱨᱮ ᱢᱤᱱᱟᱹᱧ ᱛᱮ ᱫᱟᱠᱟ ᱩᱛᱩ ᱦᱚᱸ ᱢᱤᱫ ᱫᱷᱟᱣᱛᱮ ᱤᱥᱤᱱᱚᱜ ᱠᱟᱱᱟ ᱟᱨ ᱮᱴᱟᱜ ᱠᱟᱹᱢᱤ ᱠᱚᱦᱚᱸ ᱩᱥᱟᱹᱨᱟᱜ ᱠᱟᱱ ᱛᱤᱧᱟᱹ ᱟᱨ ᱠᱟᱹᱢᱤ ᱠᱚᱦᱚᱸ ᱫᱟᱠᱟ ᱠᱚᱦᱚᱸ ᱮᱴᱟᱜ ᱥᱮᱡ ᱪᱟᱞᱟᱜ ᱞᱟᱹᱜᱤᱫ ᱛᱮ ᱩᱥᱟᱹᱨᱟᱧ ᱤᱫᱤ ᱜᱚᱫ ᱫᱟᱲᱮᱭᱟᱜ ᱠᱟᱱᱟ ᱠᱟᱹᱢᱤ ᱥᱮᱡ ᱦᱚᱸ ᱟᱨ ᱚᱱᱟ ᱠᱚ ᱞᱟᱹᱜᱤᱫ ᱛᱮᱫᱚ ᱟᱹᱰᱤ ᱢᱚᱡᱽ ᱜᱮ ᱟᱨ ᱡᱮᱞᱮᱠᱟ ᱡᱟᱹᱯᱩᱫ ᱫᱤᱱ ᱫᱚᱧ ᱴᱷᱮᱠᱟᱣᱮᱫ ᱠᱟᱱ ᱛᱟᱦᱮᱱᱟ ᱠᱟᱴᱷ ᱥᱟᱦᱟᱱ ᱠᱚ ᱥᱟᱠᱟᱢ ᱠᱚ ᱟᱨ ᱵᱟᱝ ᱡᱩᱞᱩᱜᱚᱜ ᱠᱟᱱ ᱛᱟᱦᱮᱱᱟ ᱢᱚᱡᱽ ᱵᱟᱝ ᱡᱩᱞᱩᱜᱼᱟ ᱫᱟᱠᱟ ᱠᱚᱦᱚᱸ ᱢᱚᱡᱽ ᱵᱟᱝ ᱤᱥᱤᱱᱚᱜᱼᱟ ᱟᱨ ᱱᱤᱛᱳᱜ ᱫᱚ ᱜᱮᱥ ᱨᱤᱧ ᱪᱚᱸᱫᱟ ᱠᱟᱜ ᱠᱟᱱᱟ ᱫᱟᱠᱟ ᱩᱛᱩ ᱦᱚᱸ ᱢᱚᱡᱽ ᱜᱮ ᱤᱥᱤᱱᱚᱜ ᱠᱟᱱᱟ ᱥᱮ ᱚᱠᱚᱭ ᱪᱚᱝ ᱦᱮᱡ ᱮᱱᱟ ᱩᱝᱠᱩ ᱧᱚᱜ ᱩᱝᱠᱩ ᱥᱚᱸᱜᱮ ᱦᱩᱧ ᱜᱟᱞᱢᱟᱨᱟᱣ ᱫᱟᱲᱮᱭᱟᱜ ᱠᱟᱱᱟ ᱯᱮᱲᱟ ᱯᱟᱹᱨᱵᱷᱟᱹ ᱠᱚ ᱥᱟᱞᱟᱜ ᱦᱚᱸ ᱥᱮ ᱜᱤᱫᱽᱨᱟᱹ ᱦᱚᱸ ᱢᱤᱫᱼᱵᱟᱨ ᱯᱟᱲᱦᱟᱣ ᱠᱚᱦᱚᱸᱧ ᱞᱟᱹᱭ ᱫᱟᱲᱮᱭᱟᱠᱚ ᱠᱟᱱᱟ ᱫᱟᱠᱟ ᱪᱚᱸᱫᱟ ᱠᱟᱛᱮᱫ ᱫᱟᱠᱟ ᱦᱚᱸ ᱤᱥᱤᱱᱚᱜ ᱠᱟᱱᱟ ᱟᱨ ᱜᱤᱫᱽᱨᱟᱹ ᱠᱚᱦᱚᱸᱧ ᱯᱟᱲᱦᱟᱣ ᱫᱟᱲᱮᱭᱟᱠᱚ ᱠᱟᱱᱟ ᱟᱨ ᱥᱮᱧ ᱰᱟᱹᱵᱨᱟᱹ ᱦᱟᱛᱟᱲ ᱫᱟᱲᱮᱭᱟᱠᱚ ᱠᱟᱱᱟ ᱩᱛᱩ ᱠᱚ ᱤᱥᱤᱱᱚᱜ ᱠᱟᱱᱛᱮ ᱚᱱᱟ ᱠᱚᱦᱚᱸ ᱟᱭᱢᱟ ᱰᱷᱮᱨᱜᱤᱧ ᱟᱞᱜᱟᱣ ᱠᱟᱱᱟ ᱱᱚᱣᱟ ᱮᱞ ᱯᱤ ᱡᱤ ᱥᱮᱞᱮᱫ ᱨᱮ ᱢᱤᱱᱟᱹᱧᱟ ᱮᱞ ᱯᱤ ᱡᱤ ᱜᱮᱥ ᱨᱮ ᱥᱮᱞᱮᱫ ᱢᱤᱱᱟᱹᱧ ᱛᱮ ᱟᱨ ᱠᱟᱴᱷ ᱥᱟᱦᱟᱱ ᱠᱚᱦᱚᱸ ᱧᱟᱧᱟᱢ ᱵᱟᱝ ᱞᱟᱜᱟᱣᱤᱧ ᱠᱟᱱᱟ ᱥᱟᱠᱟᱢ ᱠᱚᱦᱚᱸ ᱡᱚᱜ ᱵᱟᱝ ᱟᱹᱜᱩ ᱞᱟᱜᱟᱣᱟᱧ ᱠᱟᱱᱟ ᱱᱚᱣᱟ ᱠᱚᱛᱮ ᱦᱩᱧ ᱟᱞᱜᱟᱣᱟᱠᱟᱱᱟ ᱴᱩᱠᱩᱡ ᱠᱚ ᱠᱚᱢ ᱦᱮᱸᱫᱮᱜ ᱠᱟᱱᱟ ᱢᱟᱹᱭᱞᱟᱹᱜ ᱠᱟᱱᱟ ᱠᱚᱢ ᱥᱟᱯᱟ ᱜᱮ ᱛᱟᱦᱮᱱ ᱠᱟᱱᱟ ᱞᱟᱛᱟᱨ ᱦᱚᱸ ᱚᱱᱟ ᱠᱚ ᱞᱟᱹᱜᱤᱫ ᱦᱚᱸᱧ ᱟᱞᱜᱟᱣ ᱠᱟᱱᱟ ᱟᱨ ᱥᱮ ᱜᱮᱥ ᱨᱮᱭᱟᱜ ᱤᱭᱟᱹ ᱫᱚ ᱢᱟᱱᱮ ᱜᱤᱫᱽᱟᱹ ᱜᱤᱫᱽᱨᱟᱹ ᱠᱚᱫᱚ ᱪᱚᱸᱫᱟ ᱵᱟᱥᱟᱝ ᱦᱚᱪᱚ ᱠᱚ ᱞᱟᱹᱜᱤᱫ ᱫᱚ ᱢᱩᱥᱠᱤᱞ ᱜᱤᱧ ᱵᱩᱡᱷᱟᱹᱣᱫᱟ ᱜᱮᱥ ᱫᱚ ᱢᱤᱫ ᱫᱚ ᱴᱷᱤᱠ ᱫᱚ ᱴᱷᱤᱠ ᱠᱟᱱ ᱜᱮᱭᱟ ᱟᱫᱚ ᱜᱤᱫᱽᱨᱟᱹ ᱠᱚᱫᱚ ᱵᱟᱹᱧ ᱪᱚᱸᱫᱟ ᱵᱟᱥᱟᱝ ᱦᱚᱪᱚ ᱠᱚ ᱠᱟᱱᱟ ᱤᱧ ᱜᱤᱧ ᱪᱚᱸᱫᱟ ᱵᱟᱥᱟᱝᱮᱫᱟ ᱟᱨ ᱥᱮ ᱜᱮᱥ ᱨᱮᱭᱟᱜ ᱫᱟᱢ ᱠᱚ ᱵᱟᱹᱲᱛᱤ ᱤᱫᱤᱜ ᱠᱟᱱ ᱛᱮ ᱴᱷᱟᱠᱼᱴᱷᱤᱠ ᱜᱮᱥ ᱦᱚᱸ ᱵᱟᱹᱧ ᱯᱮᱨᱮᱡ ᱫᱟᱲᱮᱭᱟᱜ ᱠᱟᱱᱟ ᱱᱚᱣᱟ ᱠᱚᱜᱮ ᱠᱟᱱᱟ ᱤᱧᱟᱹᱜ ᱱᱟᱥᱮᱭᱟᱜ ᱤᱭᱟᱹ ᱫᱚ ᱟᱨ ᱤᱧᱟᱹᱜ ᱥᱮ ᱮᱴᱠᱮᱴᱚᱬᱮ ᱨᱮᱭᱟᱜ ᱠᱟᱛᱷᱟ ᱫᱚ